ᱵᱤᱨᱵᱷᱩᱢ ᱨᱮᱫᱚ ᱮᱸᱜ ᱯᱟᱹᱞᱤ ᱯᱚᱨᱚᱵᱽ ᱨᱮ ᱡᱟᱹᱥᱛᱤ ᱠᱟᱭᱛᱮ ᱥᱚᱨᱦᱟᱭ ᱛᱟᱨᱯᱚᱨᱮ ᱚᱱᱮ ᱢᱟᱜᱢᱚᱲᱮ ᱢᱟᱜᱢᱚᱲᱮ ᱱᱚᱶᱟ ᱠᱚᱨᱮ ᱫᱚ ᱥᱚᱨᱮᱥ ᱠᱟᱱᱟ ᱱᱚᱶᱟ ᱥᱚᱨᱦᱟᱭ ᱨᱮᱫᱳᱧ ᱟᱴᱠᱟᱨ ᱵᱟᱲᱟ ᱟᱠᱟᱫᱟ ᱤᱧᱦᱚᱸ ᱟᱨᱤᱧ ᱡᱚᱢ ᱟᱠᱟᱫᱟ ᱜᱷᱟᱸᱨᱚᱸᱧᱡᱽ ᱠᱚᱨᱮ ᱦᱩᱭ ᱟᱠᱟᱱᱟ ᱚᱱᱟ ᱫᱚᱠᱚ ᱢᱮᱛᱟᱜ ᱠᱟᱱᱟ ᱯᱟᱛᱲᱟ ᱯᱤᱴᱷᱟᱹ ᱪᱮᱫ ᱯᱤᱴᱷᱟᱹ ᱥᱩᱠᱨᱤ ᱯᱤᱴᱷᱟᱹ ᱮᱸᱜ ᱥᱩᱠᱨᱤ ᱡᱤᱞ ᱠᱚ ᱯᱤᱴᱷᱟᱹᱭᱟ ᱯᱟᱛᱲᱟᱨᱮ ᱟᱫᱚ ᱮᱱᱦᱤᱞᱳᱜ ᱫᱚ ᱡᱟᱦᱟᱸᱭ ᱯᱮᱲᱟ ᱯᱟᱲᱦᱟᱹᱜ ᱠᱚ ᱦᱮᱡ ᱮᱱᱟ ᱥᱮ ᱜᱟᱹᱭ ᱡᱟᱜᱟᱸᱣ ᱠᱚᱲᱟ ᱠᱚ ᱦᱮᱡ ᱮᱱᱟ ᱩᱱᱠᱩ ᱦᱚᱸᱠᱚ ᱦᱟᱹᱴᱤᱧ ᱟᱠᱚᱣᱟ ᱟᱨ ᱠᱚ ᱡᱚᱢ ᱦᱚᱪᱚ ᱠᱚᱣᱟ ᱟᱫᱚ ᱱᱚᱶᱟ ᱫᱚ ᱟᱹᱰᱤ ᱥᱚᱨᱚᱥ ᱞᱮᱠᱟ ᱠᱟᱱᱟ ᱵᱚᱞᱮ ᱮᱸᱜ ᱵᱟᱦᱟ ᱥᱚᱨᱦᱟᱭ ᱯᱚᱨᱚᱵᱽ ᱨᱮᱫᱚ ᱯᱟᱛᱲᱟ ᱯᱤᱴᱷᱟᱹ ᱫᱚ ᱛᱟᱦᱮᱸᱱᱟ ᱚᱱᱟᱫᱚ ᱮᱠᱫᱚᱢ ᱱᱤᱭᱚᱢ ᱞᱮᱠᱟᱛᱮ ᱟᱨ ᱵᱟᱠᱷᱟᱱ ᱫᱚ ᱥᱚᱨᱦᱟᱭ ᱥᱚᱨᱦᱟᱭ ᱫᱚ ᱵᱟᱝ ᱟᱴᱠᱟᱨᱚᱜᱼᱟ ᱟᱪᱪᱷᱟ ᱡᱮᱢᱚᱱ ᱢᱟᱜᱽᱢᱚᱲᱮ ᱢᱟᱜᱽᱢᱚᱲᱮ ᱫᱚ ᱫᱩᱞ ᱯᱤᱴᱷᱟᱹ ᱮᱱᱦᱤᱞᱳᱜ ᱫᱚ ᱡᱚᱜᱽᱢᱟᱺᱡᱷᱤ ᱵᱟᱵᱟ ᱦᱟᱱᱮ ᱜᱚᱴ ᱴᱟᱺᱰᱤᱛᱮᱭ ᱤᱫᱤᱭᱟ ᱢᱚᱲᱮ ᱜᱚᱴᱮᱱ ᱫᱩᱞ ᱯᱤᱴᱷᱟᱹ ᱟᱨ ᱚᱱᱮ ᱠᱟᱭᱨᱟ ᱫᱟᱨᱮ ᱪᱚᱴᱨᱮᱭ ᱫᱚᱦᱚᱭᱟ ᱵᱚᱡᱷᱟ ᱪᱚᱴᱨᱮ ᱟᱨᱠᱚ ᱛᱩᱧᱟ ᱡᱟᱦᱟᱸᱭ ᱫᱚᱭ ᱛᱩᱧ ᱧᱩᱨᱦᱩ ᱠᱮᱫᱟ ᱩᱱᱤ ᱫᱚ ᱟᱹᱰᱤ ᱢᱟᱱ ᱢᱟᱱᱚᱛᱟᱱ ᱮ ᱦᱱᱩᱭ ᱮᱱᱟ ᱩᱱᱤ ᱫᱚ ᱜᱚᱴᱟ ᱠᱚ ᱜᱚᱜ ᱵᱟᱲᱟᱭᱮᱭᱟ ᱠᱚ ᱜᱚᱴ ᱴᱟᱺᱰᱤ ᱠᱚ ᱜᱚᱜ ᱟᱹᱪᱩᱨᱮᱭᱟ ᱱᱚᱝᱠᱟ ᱞᱮᱠᱟᱛᱮ ᱚᱱᱟᱛᱮ ᱮᱸᱜ ᱢᱟᱜᱽᱢᱚᱲᱮ ᱨᱮᱫᱚ ᱠᱚᱢᱥᱮ ᱠᱚᱢ ᱫᱩᱞ ᱯᱤᱴᱷᱟᱹ ᱫᱚ ᱟᱹᱰᱤ ᱢᱟᱹᱱ ᱢᱟᱱᱚᱛ ᱜᱮᱭᱟ ᱟᱨ ᱠᱚ ᱵᱮᱵᱚᱦᱟᱨᱟ ᱟᱨᱠᱚ ᱡᱚᱢ ᱧᱩᱭᱟ ᱠᱩᱥᱤ ᱨᱟᱹᱥᱠᱟᱹ ᱛᱮ ᱯᱮᱲᱟ ᱯᱟᱹᱲᱦᱟᱹ ᱦᱚᱸᱠᱚ ᱡᱚᱢ ᱦᱚᱪᱚ ᱠᱚᱣᱟ ᱤᱱᱟᱹᱜ ᱜᱮ ᱤᱱᱟᱹᱜᱮ ᱵᱤᱨᱵᱷᱩᱢ ᱨᱮᱫᱚ ᱥᱚᱨᱮᱥ ᱤᱧ ᱧᱮᱞ ᱠᱟᱣᱱᱟ ᱟᱨ ᱮᱴᱟᱜ ᱯᱚᱨᱚᱵ ᱨᱮ ᱡᱮᱢᱚᱱ ᱵᱟᱦᱟ ᱠᱚᱨᱮ ᱵᱟᱦᱟ ᱠᱚᱨᱮᱫᱚ ᱠᱚᱢᱥᱮ ᱠᱚᱢ ᱪᱮᱫ ᱠᱚ ᱢᱮᱛᱟᱜᱼᱟ ᱠᱷᱟᱹᱡᱟᱹᱲᱤ ᱛᱟᱵᱮᱱ ᱤᱱᱟᱹ ᱠᱚᱠᱚ ᱡᱚᱢ ᱧᱩᱭᱟ ᱯᱤᱴᱷᱟᱹ ᱠᱚᱫᱚ ᱟᱞᱮ ᱵᱤᱨᱵᱷᱩᱢ ᱨᱮᱫᱚ ᱵᱟᱝ ᱪᱟᱹᱞᱩ ᱟᱠᱟᱱᱟ